ᱦᱮᱞᱳ ᱜᱚᱢᱠᱮ ᱡᱟᱦᱟᱸ ᱟᱞᱟᱝ ᱜᱟᱹᱰᱤ ᱵᱷᱟᱲᱟ ᱨᱮᱱᱟᱜ ᱵᱮᱯᱟᱨ ᱞᱟᱝ ᱞᱟᱹᱭ ᱞᱮᱫ ᱫᱚ ᱚᱱᱟᱫᱚ ᱚᱱᱟᱫᱚ ᱤᱧᱫᱚ ᱩᱱᱟᱹᱜ ᱫᱚ ᱵᱟᱹᱧ ᱮᱢ ᱫᱟᱲᱮᱭᱟᱢᱟ ᱠᱟᱨᱚᱱ ᱟᱞᱟᱝ ᱢᱚᱬᱮ ᱦᱟᱡᱟᱨ ᱛᱮ ᱜᱚᱞᱯᱷᱚ ᱦᱩᱭ ᱞᱮᱱᱟ ᱛᱟᱨᱯᱚᱨ ᱟᱢ ᱚᱱᱟᱨᱮ ᱟᱨᱚ ᱵᱟᱹᱲᱛᱤᱢ ᱞᱟᱹᱭ ᱮᱫᱟ ᱛᱳ ᱚᱱᱟᱫᱚ ᱵᱟᱝ ᱦᱩᱭ ᱫᱟᱲᱮᱭᱟᱜᱼᱟ ᱤᱧᱦᱚᱸ ᱵᱟᱹᱧ ᱮᱢ ᱫᱟᱲᱮ ᱟᱢᱟ ᱠᱟᱨᱚᱱ ᱟᱞᱟᱝ ᱢᱟᱲᱟᱝ ᱛᱮᱜᱮ ᱞᱟᱝ ᱜᱚᱞᱯᱷᱚ ᱞᱮᱫᱟ ᱡᱮ ᱤᱱᱟᱹᱜ ᱜᱮ ᱦᱩᱭᱩᱜᱼᱟ ᱢᱮᱱᱛᱮ ᱟᱨ ᱱᱤᱛᱚᱝ ᱟᱢ ᱚᱱᱠᱟᱢ ᱞᱟᱹᱭᱼᱮᱫᱟ ᱚᱱᱟ ᱛᱮᱜᱮ ᱤᱧᱫᱚ ᱟᱢ ᱢᱟᱹᱞᱤᱠ ᱴᱷᱮᱱ ᱵᱷᱟᱹᱞᱤ ᱴᱷᱤᱠ ᱜᱚᱞᱯᱷᱚ ᱞᱮᱢ ᱛᱟᱨᱯᱚᱨᱮ ᱤᱧ ᱟᱢ ᱥᱚᱝᱜᱮ ᱢᱤᱱᱟᱹᱧᱟ ᱤᱧᱫᱚ ᱡᱟᱦᱟᱸ ᱛᱤᱱᱟᱹᱜ ᱤᱧ ᱡᱟᱦᱟᱸ ᱛᱤᱱᱟᱹᱜ ᱛᱤᱧ ᱠᱚᱨᱟᱣ ᱞᱮᱫᱟ ᱤᱧᱫᱚ ᱚᱱᱟ ᱛᱮᱜᱮ ᱟᱢ ᱟᱢᱤᱧ ᱮᱢᱟᱢᱟ ᱟᱨ ᱚᱱᱟᱛᱮᱜᱮ ᱟᱢᱦᱚᱸ ᱥᱩᱱᱛᱩᱥᱴᱚᱜ ᱢᱮ ᱡᱟᱦᱟᱸ ᱞᱟᱝ ᱜᱚᱞᱯᱷᱚ ᱞᱮᱫᱟ ᱚᱱᱟ ᱛᱮᱜᱮ ᱦᱩᱭᱩᱜ ᱢᱟ